ᱵᱮᱝᱠᱚ ᱨᱮᱭᱟᱜ ᱱᱤᱛᱤ ᱠᱚ ᱤᱫᱤ ᱠᱟᱛᱮᱫ ᱰᱚᱜᱚᱨ ᱧᱟᱢ ᱞᱟᱹᱜᱤᱫ ᱤᱱᱴᱟᱨᱱᱮᱴ ᱫᱚ ᱟᱹᱰᱤ ᱜᱟᱱ ᱮᱱᱮᱢᱮ ᱯᱟᱞᱟᱣᱮᱫᱟ ᱪᱮᱫᱟᱜ ᱥᱮ ᱵᱮᱝᱠᱚ ᱠᱷᱚᱱ ᱟᱹᱰᱤ ᱜᱟᱱ ᱜᱮ ᱱᱤᱛᱤ ᱦᱤᱡᱩᱜᱼᱟ ᱡᱮᱢᱚᱱ ᱯᱷᱤᱠᱥ ᱰᱤᱯᱚᱡᱤᱴ ᱞᱟᱭᱤᱯᱷ ᱤᱱᱥᱩᱨᱮᱱᱥ ᱱᱚᱝᱠᱟᱱᱟᱜ ᱠᱚ ᱱᱚᱶᱟ ᱟᱵᱚ ᱚᱲᱟᱜ ᱨᱮ ᱫᱩᱲᱩᱵ ᱠᱟᱛᱮᱫ ᱡᱷᱚᱛᱚ ᱜᱮᱵᱚᱱ ᱧᱟᱢᱮᱫᱟ ᱚᱱᱟ ᱦᱚᱸ ᱤᱱᱴᱟᱨᱱᱮᱴ ᱛᱟᱞᱟ ᱛᱮᱜᱮ ᱡᱷᱚᱛᱚ ᱰᱚᱜᱚᱨ ᱵᱚᱱ ᱧᱟᱢᱮᱫᱟ ᱚᱱᱟ ᱦᱚᱛᱮᱫ ᱛᱮ ᱱᱤᱛᱳᱜ ᱟᱵᱚ ᱵᱮᱝᱠ ᱦᱚᱸ ᱪᱟᱞᱟᱣ ᱵᱟᱝ ᱦᱩᱭᱩᱜ ᱠᱟᱱ ᱛᱟᱵᱚᱱᱟ ᱚᱲᱟᱜ ᱨᱮ ᱫᱩᱲᱩᱵ ᱠᱟᱛᱮᱫ ᱜᱮ ᱡᱷᱚᱛᱚ ᱵᱚᱱ ᱧᱟᱢᱮᱫᱟ ᱚᱱᱟᱛᱮ ᱵᱚᱝᱠ ᱨᱮᱭᱟᱜ ᱱᱤᱛᱤ ᱟᱨ ᱤᱱᱴᱟᱨᱱᱮᱴ ᱫᱚ ᱟᱹᱰᱤ ᱜᱮ ᱮᱱᱮᱢᱮ ᱯᱟᱞᱚᱱᱼᱮᱫᱟ